ᱦᱮᱞᱳ ᱜᱚᱢᱠᱮ ᱡᱚᱦᱟᱨ ᱜᱮ ᱡᱚᱦᱟᱨ ᱜᱮ ᱟᱪᱪᱷᱟ ᱜᱚᱢᱠᱮ ᱟᱹᱞᱤᱧ ᱢᱟ ᱟᱹᱰᱤ ᱢᱟᱨᱟᱝ ᱯᱷᱟᱠᱟ ᱡᱟᱭᱜᱟ ᱢᱮᱱᱟᱜᱼᱟ ᱦᱮᱞᱟ ᱟᱫᱚ ᱪᱮᱫ ᱦᱚᱸ ᱵᱟᱝᱟ ᱟᱫᱚ ᱯᱷᱟᱸᱠᱟ ᱡᱟᱭᱜᱟ ᱢᱮᱱᱟᱜᱼᱟ ᱢᱟᱱᱮ ᱫᱟᱨᱮ ᱠᱚ ᱠᱟᱹᱴᱤᱡ ᱪᱮᱫ ᱫᱟᱨᱮ ᱠᱚ ᱢᱮᱱᱟᱜᱼᱟ ᱥᱮ ᱪᱮᱫ ᱛᱚᱲᱟ ᱠᱚᱵᱤᱱ ᱫᱚᱦᱚ ᱠᱟᱜᱼᱟ

ᱦᱳᱭ ᱛᱚᱲᱟ ᱫᱚ ᱦᱩᱱᱟᱹᱝ ᱰᱷᱮᱹᱨ ᱜᱮ ᱫᱚᱨᱠᱟᱨᱚᱜᱼᱟ ᱟᱫᱚ ᱯᱷᱟᱸᱠᱟ ᱡᱟᱭᱜᱟ ᱢᱮᱱᱟᱜᱼᱟ ᱢᱟᱱᱮ ᱦᱩᱱᱟᱹᱝ ᱚᱱᱟ ᱠᱚᱞᱤᱧ ᱯᱮᱨᱮᱡ ᱧᱚᱜᱟᱜᱼᱟ ᱞᱤᱧ ᱢᱚᱱᱮᱭᱮᱜᱼᱟ ᱱᱤᱛᱚᱜ ᱚᱱᱟ ᱡᱟᱹᱯᱤᱫ ᱠᱷᱚᱡ ᱫᱚ ᱛᱷᱤᱨᱮᱫ ᱟᱭ ᱥᱮ ᱟᱪᱪᱷᱟ ᱦᱳᱭ ᱟᱪᱪᱷᱟ ᱪᱮᱫ ᱪᱮᱫ ᱛᱚᱲᱟ ᱠᱚ ᱛᱟᱞᱟᱝ ᱢᱮᱱᱟᱜᱼᱟ ᱪᱮᱫ ᱪᱮᱫ ᱫᱟᱨᱮ ᱠᱚ ᱢᱮᱱᱟᱜᱼᱟ ᱟᱨ ᱪᱮᱫ ᱞᱮᱠᱟᱻ ᱨᱮᱴ ᱠᱚ ᱤᱱᱟᱹ ᱠᱚ ᱠᱟᱹᱴᱤᱡ ᱛᱟᱞᱟᱝ ᱞᱟᱹᱭ ᱧᱚᱜ ᱟᱹᱧ ᱢᱮ

ᱦᱮᱸ ᱦᱮᱸ ᱟᱪᱪᱷᱟ ᱴᱷᱤᱠ ᱜᱮᱭᱟ ᱟᱪᱪᱷᱟ ᱫᱟᱨᱮ ᱴᱷᱤᱠᱟᱜ ᱫᱚ ᱟᱫᱚ ᱵᱟᱹᱵᱤᱱ ᱤᱭᱟᱹ ᱠᱟᱜᱼᱟ ᱵᱟᱹᱵᱤᱱ ᱪᱟᱨᱟ ᱠᱟᱜᱼᱟ ᱟᱹᱵᱤᱱ ᱫᱚ ᱟᱪᱪᱷᱟ ᱟᱪᱪᱷᱟ ᱴᱷᱤᱠ ᱜᱮᱭᱟ ᱠᱤᱪᱷᱩ ᱫᱟᱨᱮ ᱠᱚᱫᱚ ᱵᱟᱹᱵᱤᱱ ᱫᱚᱦᱚ ᱟᱠᱟᱫ ᱛᱮ ᱚᱱᱟ ᱠᱷᱚᱱ ᱫᱚ ᱞᱟᱸᱜᱮ ᱫᱷᱟᱨᱟ ᱦᱩᱱᱟᱹᱝ ᱞᱤᱧ ᱦᱟᱨᱟ ᱜᱚᱫᱟ ᱟᱫᱚ ᱟᱪᱪᱷᱟ ᱟᱪᱪᱷᱟ ᱴᱷᱤᱠᱼᱟ ᱴᱷᱤᱠᱼᱟ ᱦᱮᱸ ᱟᱫᱚ ᱛᱤᱸᱥ ᱠᱚᱛᱮ ᱵᱤᱱ ᱛᱟᱦᱮᱱ ᱠᱟᱱᱟ ᱥᱮ ᱵᱟᱝᱟ ᱦᱩᱱᱟᱹᱝ ᱞᱤᱧ ᱪᱟᱞᱟᱣ ᱧᱚᱜᱚᱜ ᱛᱮᱞᱤᱧ ᱟᱹᱜᱩ ᱧᱚᱜᱟ ᱟᱫᱚ ᱦᱳᱭ ᱦᱳᱭ ᱟᱫᱚ ᱤᱭᱟᱹ ᱠᱚᱫᱚ ᱞᱤᱵᱩ ᱠᱚᱢᱲᱟ ᱜᱷᱟᱱᱴᱟᱲ ᱠᱚᱫᱚ ᱚᱱᱟ ᱠᱚᱫᱚ ᱵᱤᱱ ᱡᱮᱣᱮᱫ ᱠᱟᱫᱟ ᱪᱮ ᱵᱟᱝᱼᱟ ᱚᱻ ᱦᱚᱸ ᱦᱚᱸ ᱦᱳᱣ ᱴᱷᱤᱠᱼᱟ ᱴᱷᱤᱠᱼᱟ ᱚᱱᱟ ᱦᱩᱱᱟᱹᱝ ᱤᱱᱟᱹᱜ ᱠᱤᱪᱷᱩ ᱵᱟᱝᱼᱟ ᱦᱮᱸ ᱦᱮᱸ ᱦᱮᱸ ᱟᱪᱪᱷᱟ ᱦᱮᱸ ᱦᱮᱸ ᱟᱪᱪᱷᱟ ᱵᱟᱦᱟ ᱫᱟᱨᱮ ᱠᱚᱫᱚ ᱱᱚᱣᱟ ᱟᱵᱚ ᱤᱭᱟᱹ ᱠᱚ ᱪᱮᱫ ᱠᱚ ᱢᱮᱱᱟ ᱨᱚᱡᱚᱱᱤᱜᱚᱱᱫᱷᱟ ᱠᱚᱪᱮ ᱱᱚᱣᱟ ᱤᱭᱟᱹ ᱢᱮᱱᱟᱜᱼᱟ ᱦᱳᱭ ᱦᱳᱭ ᱟᱨ ᱠᱩᱥᱵᱤ ᱠᱚ ᱢᱮᱱᱟᱜ ᱜᱮᱭᱟ ᱛᱚ ᱟᱪᱪᱷᱟ ᱟᱪᱪᱷᱟ ᱦᱳ ᱴᱷᱤᱠᱼᱟ ᱴᱷᱤᱠᱼᱟ ᱚᱱᱟ ᱠᱚᱫᱚ ᱚᱱᱮ ᱱᱤᱛᱚᱜ ᱥᱚᱦᱨᱟᱭ ᱠᱚ ᱥᱮᱴᱮᱨᱚᱜ ᱠᱟᱱᱟ ᱥᱮ ᱮᱱᱠᱷᱟᱱ ᱚᱱᱟ ᱠᱚ ᱠᱟᱹᱴᱤᱡ ᱵᱚ ᱪᱟᱥ ᱵᱟᱲᱟ ᱧᱚᱜᱟ

ᱦᱳᱭ ᱤᱱᱟᱹ ᱠᱟᱛᱷᱟ ᱠᱚᱜᱮ ᱟᱫᱚ ᱪᱮᱫ ᱦᱚᱸ ᱵᱟᱝᱟ ᱛᱚᱵᱮ ᱞᱤᱧ ᱪᱟᱞᱟᱜᱼᱟ ᱦᱟᱸᱜ ᱟᱫᱚ ᱤᱱᱟᱹ ᱟᱹᱜᱩ ᱨᱮᱱᱟᱜ ᱤᱱᱟᱹ ᱥᱩᱵᱤᱫᱷᱟ ᱠᱚ ᱪᱮᱫ ᱠᱚ ᱢᱮᱱᱟᱜ ᱟᱥᱮ ᱵᱟᱝ ᱜᱟᱹᱰᱤ ᱠᱚ ᱢᱚᱴᱚᱨ ᱠᱚ ᱛᱟᱹᱵᱤᱱ ᱟᱪᱪᱷᱟ ᱟᱪᱪᱷᱟ ᱟᱪᱪᱷᱟ ᱴᱷᱤᱠ ᱜᱮᱭᱟ ᱦᱚᱸ ᱚᱸᱰᱮ ᱩᱛᱟᱹᱨ ᱪᱟᱞᱟᱜ ᱟᱛᱚ ᱡᱟᱦᱟᱸᱨᱮ ᱟᱹᱵᱤᱱ ᱵᱤᱱ ᱤᱭᱟᱹ ᱟᱠᱟᱫᱟ ᱚᱸᱰᱮ ᱩᱛᱟᱹᱨ ᱵᱚᱞᱚᱱᱟ ᱛᱚ

ᱟᱪᱪᱷᱟ ᱟᱪᱪᱷᱟ ᱰᱨᱟᱭᱵᱷᱟᱨ ᱫᱚ ᱟᱫᱚ ᱱᱤᱡᱮ ᱵᱤᱱ ᱰᱨᱟᱭᱵᱷᱤᱝ ᱮᱜᱼᱟ ᱥᱮ ᱟᱨ ᱢᱤᱫ ᱦᱚᱲ ᱚᱠᱚᱭ ᱢᱮᱱᱟᱭᱟ ᱢᱮᱱᱟᱭᱟ ᱛᱚ ᱚᱻ ᱦᱚᱸ ᱦᱳ ᱦᱳ ᱴᱷᱤᱠᱼᱟ ᱟᱫᱚ ᱚᱱᱟ ᱜᱟᱹᱰᱤ ᱵᱷᱟᱲᱟ ᱠᱚ ᱛᱟᱞᱟᱝ ᱪᱮᱫ ᱞᱮᱠᱟ ᱯᱟᱲᱟᱜ ᱠᱟᱱᱟ ᱦᱳᱭ ᱦᱳᱭ ᱦᱳᱭ ᱟᱨ ᱡᱟᱹᱥᱛᱤ ᱫᱚ ᱦᱟᱸᱜ ᱵᱟᱭ ᱥᱟᱺᱜᱤᱧᱟ ᱟᱨ ᱦᱳᱭ ᱦᱳᱭ ᱟᱫᱚ ᱦᱳᱭ ᱦᱳᱭ ᱵᱮᱥᱤ ᱠᱟᱛᱮᱫ ᱦᱚᱸᱞᱤᱧ ᱵᱟᱦᱟ ᱫᱟᱨᱮ ᱫᱚᱞᱟᱝ ᱨᱚᱦᱚᱭ ᱥᱟᱱᱟᱭᱮᱫ ᱞᱟᱝᱟ ᱰᱷᱮᱹᱨ ᱫᱷᱟᱨᱟ ᱜᱮᱛᱚ ᱢᱮᱱᱟᱜᱼᱟ ᱟᱪᱪᱷᱟ ᱟᱪᱪᱷᱟ ᱟᱪᱪᱷᱟ ᱦᱳ ᱦᱳ ᱦᱮᱸ ᱦᱳᱭ ᱴᱷᱤᱠ ᱜᱮᱭᱟ ᱛᱚᱵᱮ ᱟᱫᱚ ᱜᱟᱯᱟ ᱪᱮᱫ ᱞᱮᱠᱟᱭᱮᱫ ᱟᱭ ᱜᱚᱜᱚ ᱟᱨ ᱵᱟᱝᱠᱷᱟᱱ ᱜᱟᱯᱟ ᱞᱤᱧ ᱧᱮᱞᱼᱟ ᱡᱩᱫᱤ ᱟᱹᱞᱤᱧᱟᱜ ᱠᱚ ᱪᱮᱫ ᱠᱚ ᱠᱟᱹᱢᱤ ᱛᱟᱦᱮᱸ ᱮᱢᱟᱱᱚᱜᱼᱟ ᱚᱲᱟᱜ ᱠᱚᱨᱮ ᱦᱳᱭ ᱵᱟᱠᱷᱟᱱ ᱢᱮᱭᱟᱝ ᱠᱚᱥᱮᱡ ᱞᱤᱧ ᱪᱟᱞᱟᱜᱼᱟ ᱟᱫᱚ ᱦᱮᱸ ᱴᱷᱤᱠᱼᱟ ᱦᱚᱸ ᱦᱚᱸ ᱜᱟᱹᱰᱤᱭᱮᱫᱼᱟ ᱞᱤᱧ